ᱦᱚᱸ ᱟᱹᱞᱤᱧ ᱢᱟᱹᱡᱷᱤ ᱜᱚᱝᱠᱮ ᱞᱤᱧ ᱞᱟᱹᱭ ᱮᱫᱟ ᱟᱪᱪᱷᱟ ᱵᱟᱯᱞᱟ ᱢᱟ ᱞᱟᱹᱭ ᱜᱟᱱᱛᱮᱫᱚ ᱟᱹᱰᱤ ᱨᱚᱠᱚᱢ ᱜᱮᱠᱚ ᱵᱟᱯᱞᱟᱜ ᱠᱟᱱᱟ ᱢᱤᱫ ᱴᱟᱝ ᱫᱚ ᱦᱳᱭᱳᱜ ᱠᱟᱱᱟ ᱥᱟᱨ ᱥᱟᱹᱜᱩᱱ ᱵᱟᱯᱞᱟ ᱠᱚᱸᱰᱮᱞ ᱧᱟᱯᱟᱢ ᱵᱟᱯᱞᱟ ᱟᱨᱦᱚᱸ ᱟᱭᱢᱟ ᱜᱟᱱ ᱜᱮ ᱢᱮᱱᱟᱜᱼᱟ ᱛᱟᱦᱚᱞᱮ ᱚᱱᱟ ᱵᱟᱠᱷᱟᱨᱟ ᱛᱮ ᱢᱤᱫ ᱴᱟᱝ ᱤᱧ ᱞᱟᱹᱭ ᱟᱵᱤᱱᱟ ᱥᱮ ᱪᱮᱫ ᱢᱟᱱᱮ ᱥᱟᱨ ᱥᱟᱹᱜᱩᱱ ᱵᱟᱯ ᱟᱪᱪᱷᱟ ᱟᱪᱪᱷᱟ ᱥᱟᱨ ᱥᱟᱹᱜᱩᱱ ᱵᱟᱯᱞᱟ ᱫᱚ ᱯᱨᱚᱛᱷᱚᱢᱚᱛᱚ ᱞᱟᱹᱭ ᱜᱟᱱᱚᱜᱼᱟ ᱥᱟᱶ ᱠᱟᱲᱟ ᱜᱤᱫᱽᱨᱟᱹ ᱯᱟᱦᱟᱴᱟ ᱥᱮ ᱠᱩᱲᱤ ᱜᱤᱫᱽᱨᱟᱹ ᱯᱟᱦᱟᱴᱟ ᱥᱮᱫ ᱠᱷᱚᱱ ᱜᱮ ᱢᱤᱫᱴᱟᱝ ᱨᱟᱭᱵᱟᱨ ᱵᱚᱱ ᱥᱟᱵ ᱠᱚᱣᱟ ᱟᱨᱠᱤ ᱨᱟᱭᱵᱟᱨ ᱥᱟᱵ ᱠᱟᱛᱮ ᱠᱩᱲᱤ ᱜᱤᱫᱽᱨᱟᱹ ᱧᱮᱯᱮᱞ ᱠᱩᱲᱤ ᱜᱤᱫᱽᱨᱟᱹ ᱧᱮ ᱧᱮᱞ ᱠᱚ ᱪᱟᱞᱟᱜᱼᱟ ᱚᱱᱟ ᱛᱟᱭᱱᱚᱢ ᱠᱟᱲᱟ ᱜᱤᱫᱽᱨᱟᱹ ᱧᱮ ᱧᱮᱞ ᱠᱚ ᱦᱤᱡᱩᱜᱼᱟ ᱛᱟᱯᱚᱨᱮ ᱩᱱᱠᱩ ᱠᱚ ᱠᱩᱥᱤ ᱠᱩᱥᱟᱹᱞ ᱞᱮᱱ ᱠᱷᱟᱱ ᱛᱟᱯᱚᱨᱮ ᱟᱫᱚ ᱦᱚᱨᱚᱜ ᱪᱤᱱ ᱦᱚᱨᱚᱜ ᱪᱤᱱ ᱠᱟᱛᱮ ᱚᱱᱟ ᱠᱚ ᱚᱱᱟ ᱠᱚ ᱠᱟᱹᱢᱤ ᱦᱳᱭ ᱞᱮᱱ ᱠᱷᱟᱱ ᱛᱟᱦᱚᱞᱮ ᱠᱷᱚᱱ ᱫᱚ ᱜᱤᱨᱟᱹ ᱛᱚᱞ ᱜᱤᱨᱟᱹ ᱛᱚᱞ ᱦᱳᱭ ᱞᱮᱱ ᱠᱷᱟᱱ ᱤᱱᱟᱹ ᱯᱚᱨᱮ ᱫᱚ ᱢᱤᱫ ᱴᱟᱝ ᱫᱤᱱ ᱱᱮᱰᱟ ᱜᱚᱴᱟ ᱠᱟᱛᱮ ᱜᱤᱨᱟᱹ ᱠᱚ ᱛᱚᱞᱟ ᱛᱟᱯᱚᱨᱮ ᱟᱫᱚ ᱫᱤᱱ ᱱᱮᱰᱟ ᱜᱚᱸᱰᱟ ᱦᱳᱭ ᱞᱮᱱ ᱠᱷᱟᱱ ᱛᱟᱯᱚᱨᱮ ᱤᱱᱟᱹ ᱫᱤᱱ ᱫᱚ ᱟᱫᱚ ᱥᱟᱹᱜᱩᱱ ᱫᱤ ᱨᱮᱫᱚ ᱡᱟᱦᱟᱸ ᱫᱚ ᱯᱳᱭᱞᱳ ᱫᱚ ᱪᱷᱟᱢᱰᱟ ᱛᱚᱞ ᱛᱟᱯᱚᱨᱮ ᱥᱩᱱᱩᱢ ᱥᱟᱥᱟᱝ ᱚᱡᱚᱜ ᱠᱚᱲᱟ ᱜᱤᱫᱽᱨᱟᱹ ᱠᱷᱟᱱ ᱫᱚ ᱠᱚᱲᱟ ᱜᱤᱫᱽᱨᱟᱹ ᱦᱚᱸ ᱥᱩᱱᱩᱢ ᱠᱚ ᱚᱡᱚᱜᱮᱭᱟ ᱥᱟᱥᱟᱝ ᱠᱚ ᱚᱡᱚᱜᱮᱭᱟ ᱠᱩᱲᱤ ᱜᱤᱫᱽᱨᱟᱹ ᱦᱚᱸ ᱚᱡᱚᱜᱮᱭᱟ ᱟᱨ ᱟᱹᱭᱩᱵ ᱵᱮᱲᱟ ᱫᱚ ᱠᱚᱲᱟ ᱜᱤᱫᱽᱨᱟᱹ ᱠᱷᱟᱱ ᱫᱚ ᱵᱟᱯᱞᱟᱜ ᱮ ᱪᱟᱞᱟᱜᱼᱟ ᱵᱟᱯᱞᱟ ᱪᱟᱞᱟᱣ ᱠᱟᱛᱮ ᱵᱟᱯᱞᱟᱭᱮᱭᱟ ᱦᱟᱸᱰᱮ ᱠᱩᱲᱤ ᱜᱤᱫᱽᱨᱟᱹ ᱡᱟᱦᱟᱸ ᱫᱚ ᱥᱟᱹᱜᱩᱱ ᱠᱟᱹᱢᱤ ᱦᱚᱨᱟ ᱦᱟᱸᱰᱮ ᱜᱮ ᱦᱳᱭᱳᱜᱼᱟ ᱠᱩᱲᱤ ᱜᱤᱫᱽᱨᱟᱹ ᱚᱲᱟᱜ ᱨᱮ ᱛᱟᱯᱚᱨᱮ ᱫᱚᱥᱟᱨ ᱦᱤᱞᱳᱜ ᱫᱚ ᱨᱩᱭᱟᱹᱲ ᱦᱤᱡᱩᱜᱼᱟ ᱵᱟᱯᱞᱟ ᱠᱟᱛᱮ ᱟᱨ ᱵᱟᱯᱞᱟ ᱠᱟᱛᱮ ᱱᱚᱸᱰᱮ ᱫᱚ ᱵᱟᱯᱞᱟ ᱟᱹᱜᱩ ᱠᱟᱛᱮ ᱱᱚᱸᱰᱮ ᱦᱚᱸᱠᱚ ᱛᱳᱯᱳ ᱠᱤᱱᱟᱹ ᱠᱚ ᱛᱟᱯᱚᱨᱮ ᱛᱟᱨᱟᱥᱤᱧ ᱵᱮᱲᱟ ᱫᱚ ᱥᱤᱸᱫᱽᱨᱟᱹᱫᱟᱱ ᱠᱚ ᱫᱩᱲᱩᱵ ᱠᱤᱱᱟᱹ ᱥᱟᱤᱫᱽᱨᱟᱹ ᱫᱟᱱ ᱫᱩᱲᱩᱵ ᱠᱟᱛᱮ ᱯᱮᱲᱟ ᱯᱟᱹᱲᱦᱟᱹ ᱠᱚ ᱟᱹᱰᱤ ᱨᱚᱠᱚᱢᱟᱜ ᱡᱤᱱᱤᱥ ᱠᱚ ᱠᱚ ᱟᱹᱜᱩᱭᱟ ᱚᱱᱟ ᱠᱚ ᱠᱚ ᱮᱢᱟ ᱠᱤᱱᱟᱹ ᱛᱟᱯᱚᱨᱮ ᱵᱟᱨᱮᱛ ᱠᱚ ᱠᱚ ᱦᱤᱡᱩᱜᱼᱟ ᱩᱱᱠᱩ ᱠᱚ ᱫᱟᱨᱟᱢ ᱠᱚᱣᱟ ᱠᱚ ᱛᱟᱯᱚᱨᱮ ᱛᱟᱨᱟᱥᱤᱧ ᱵᱮᱲᱟ ᱟᱹᱭᱩᱵ ᱵᱮᱲᱟ ᱫᱚ ᱯᱮᱲᱟ ᱯᱟᱹᱲᱦᱟᱹ ᱵᱷᱚᱡᱽ ᱠᱚ ᱡᱚᱢ ᱦᱚᱪᱚ ᱠᱚᱣᱟ ᱟᱨ ᱫᱚᱝ ᱠᱚ ᱮᱱᱮᱡᱟ ᱛᱟᱯᱚᱨᱮ ᱫᱚᱥᱟᱨ ᱦᱤᱞᱳᱜ ᱫᱚ ᱟᱫᱚ ᱩᱱᱠᱩ ᱠᱚ ᱯᱮᱲᱟ ᱯᱟᱹᱲᱦᱟᱹ ᱦᱚᱠᱚ ᱵᱤᱫᱟᱹᱭ ᱠᱚᱣᱟ ᱛᱟᱯᱚᱨᱮ ᱩᱱᱠᱩ ᱡᱟᱦᱟᱸᱭ ᱵᱟᱨᱮᱛ ᱠᱚ ᱠᱚ ᱦᱮᱡ ᱠᱚᱣᱟᱜ ᱩᱱᱠᱩ ᱦᱚᱸᱠᱚ ᱵᱤᱫᱟᱹᱭ ᱠᱚᱣᱟ ᱫᱚᱥᱟᱨ ᱦᱤᱞᱳᱜ ᱫᱚ ᱪᱟᱹᱰᱤ ᱠᱩᱴᱟᱹᱢᱮ ᱪᱟᱞᱟᱜᱼᱟ ᱡᱟᱶᱟᱭ ᱱᱚᱜ ᱚᱭ ᱱᱚᱝᱠᱟᱱᱟᱜ ᱠᱟᱱᱟ ᱟᱞᱮ ᱥᱮᱭᱟᱜ ᱵᱟᱯᱞᱟ ᱠᱟᱹᱢᱤ ᱴᱷᱤᱠ ᱢᱮᱱᱟᱜᱼᱟ ᱛᱟᱦᱚᱞᱮ ᱦᱚᱸ ᱡᱚᱦᱟᱨ